ᱟᱛᱳ ᱥᱚᱢᱟᱡᱽ ᱨᱮᱫᱚ ᱢᱟᱹᱡᱷᱤ ᱱᱟᱭᱠᱮ ᱡᱚᱜᱽᱢᱟᱹᱡᱷᱤ ᱯᱟᱨᱜᱟᱱᱟ ᱱᱩᱠᱩ ᱠᱚ ᱱᱤᱭᱮ ᱛᱮᱜᱮ ᱟᱛᱳ ᱥᱚᱢᱟᱡᱽ ᱫᱚ ᱪᱟᱞᱟᱜᱼᱟ ᱟᱛᱳ ᱦᱚᱸ ᱱᱟᱭ ᱱᱟᱯᱟᱭᱛᱮ ᱛᱟᱦᱮᱱᱟ ᱩᱱᱠᱩ ᱫᱮᱵᱟᱥᱮᱵᱟ ᱠᱚᱣᱟ ᱠᱚ ᱵᱚᱸᱜᱟᱼᱵᱳᱨᱳ ᱠᱚ ᱟᱛᱳ ᱦᱚᱸ ᱩᱱᱠᱩ ᱩᱱᱠᱩ ᱱᱟᱯᱟᱭ ᱠᱚ ᱛᱟᱦᱮᱸ ᱞᱮᱱᱠᱷᱟᱡ ᱟᱛᱳ ᱦᱚᱸ ᱱᱟᱯᱟᱭ ᱛᱟᱦᱮᱱᱟ ᱩᱱᱠᱩ ᱵᱚᱸᱜᱟᱼᱵᱳᱨᱳ ᱠᱚ ᱫᱮᱵᱟᱥᱮᱵᱟ ᱠᱚ ᱞᱮᱠᱷᱟᱱ ᱟᱛᱳ ᱦᱚᱸ ᱱᱟᱯᱟᱭ ᱜᱮ ᱛᱟᱦᱮᱱᱟ ᱟᱨ ᱩᱱᱠᱩ ᱡᱩᱫᱤ ᱢᱟᱱᱮ ᱵᱷᱮᱜᱟᱨ ᱵᱷᱮᱜᱟᱨ ᱠᱟᱛᱮ ᱢᱟᱱᱮ ᱵᱷᱮᱜᱟᱨ ᱵᱷᱮᱜᱟᱨ ᱠᱚ ᱛᱟᱦᱮᱱᱟ ᱩᱱᱠᱩ ᱢᱤᱫ ᱵᱟᱠᱚ ᱛᱟᱦᱮᱸ ᱞᱮᱱᱠᱷᱟᱱ ᱟᱛᱳ ᱥᱚᱢᱟᱡᱽ ᱦᱚᱸ ᱵᱟᱹᱲᱤᱡᱚᱜᱼᱟ ᱟᱨ ᱩᱱᱠᱩᱣᱟᱜ ᱟᱠᱚ ᱱᱤᱡᱮᱨ ᱱᱤᱡᱮᱨ ᱠᱟᱹᱢᱤ ᱵᱷᱮᱜᱟᱨ ᱵᱷᱮᱜᱟᱨ ᱠᱟᱹᱢᱤ ᱢᱮᱱᱟᱜ ᱛᱟᱠᱚ ᱨᱮᱦᱚᱸ ᱢᱟᱱᱮ ᱟᱠᱚᱣᱟᱜ ᱠᱟᱹᱢᱤ ᱢᱤᱫ ᱢᱚᱱᱮ ᱛᱮᱠᱚ ᱠᱚᱨᱟᱣ ᱫᱟᱲᱮᱜᱼᱟ ᱮᱱᱠᱷᱟᱱ ᱟᱛᱳ ᱥᱚᱢᱟᱡᱽ ᱦᱚᱸ ᱵᱷᱟᱜᱮ ᱜᱮ ᱛᱟᱦᱮᱱᱟ ᱟᱨ ᱱᱚᱜᱼᱚᱸᱭ ᱡᱮᱢᱚᱱ ᱟᱛᱳ ᱠᱚ ᱵᱷᱟᱜᱽ ᱫᱟᱠᱚ ᱡᱮᱢᱚᱱ ᱡᱟᱦᱮᱨ ᱠᱚ ᱵᱷᱤᱱᱟᱹᱭ ᱮᱫᱟ ᱢᱟᱹᱡᱷᱤ ᱠᱚ ᱵᱚᱫᱚᱞ ᱵᱷᱤᱱᱟᱹᱭᱮᱜ ᱠᱚᱣᱟ ᱚᱱᱠᱟ ᱛᱮᱫᱚ ᱟᱛᱳ ᱥᱚᱢᱟᱡᱽ ᱫᱚ ᱵᱷᱟᱜᱮ ᱵᱟᱝ ᱛᱟᱦᱮᱱᱟ ᱡᱟᱛᱮ ᱟᱛᱳ ᱴᱚᱞᱟ ᱡᱟᱛᱮ ᱡᱩᱢᱤᱫ ᱛᱟᱦᱮᱱ ᱢᱟ ᱮᱱᱠᱷᱟᱱ ᱫᱚ ᱢᱟᱹᱡᱷᱤ ᱱᱟᱭᱠᱮ ᱱᱩᱠᱩ ᱠᱚᱦᱚᱸ ᱡᱩᱢᱤᱫ ᱛᱟᱦᱮᱱ ᱫᱚᱨᱠᱟᱨ ᱛᱚᱵᱮ ᱟᱹᱱᱤᱡ ᱟᱛᱳ ᱥᱚᱢᱟᱡᱽ ᱵᱷᱟᱜᱮ ᱛᱟᱦᱮᱱᱟ ᱟᱨ ᱱᱩᱠᱩ ᱠᱚ ᱤᱫᱤ ᱛᱮᱜᱮ ᱟᱹᱱ ᱟᱹᱨᱤ ᱢᱟ ᱢᱟᱱᱮ ᱵᱷᱟᱜᱮ ᱪᱟᱞᱟᱜᱼᱟ ᱢᱟᱹᱡᱷᱤ ᱱᱟᱭᱠᱮ ᱱᱤᱭᱮ ᱛᱮᱜᱮ